ᱦᱮᱞᱳ ᱤᱧ ᱥᱳᱢᱱᱟᱛᱷ ᱦᱮᱢᱵᱨᱚᱢ ᱤᱧ ᱞᱟᱹᱭᱮᱫᱼᱟ ᱫᱩᱨᱜᱟᱯᱩᱨ ᱮᱥᱴᱮᱥᱮᱱ ᱠᱷᱚᱱ ᱱᱤᱛᱳᱜ ᱠᱤ ᱟᱢᱟᱜ ᱜᱟᱹᱰᱤ ᱧᱟᱢᱚᱜ ᱜᱮᱭᱟ ᱟᱪᱪᱷᱟ ᱟᱨ ᱡᱩᱫᱤ ᱧᱟᱢᱚᱜ ᱜᱮᱭᱟ ᱛᱟᱦᱚᱞᱮ ᱠᱷᱟᱱ ᱫᱚ ᱢᱮᱹᱱ ᱨᱟᱥᱛᱟ ᱛᱮ ᱪᱟᱞᱟᱜ ᱜᱟᱱᱚᱜᱼᱟ ᱟᱨ ᱢᱮᱹᱱ ᱨᱟᱥᱛᱟ ᱛᱮ ᱡᱩᱫᱤ ᱡᱟᱢ ᱜᱮᱭᱟ ᱛᱟᱦᱚᱞᱮ ᱠᱷᱟᱱ ᱡᱟᱦᱟᱸ ᱥᱚᱨᱴ ᱨᱟᱥᱛᱟ ᱠᱟᱱᱟ ᱚᱱᱠᱟ ᱛᱮ ᱤᱫᱤᱧ ᱢᱮ ᱡᱟᱛᱮ ᱤᱧ ᱚᱲᱟᱜ ᱞᱚᱜᱚᱱ ᱛᱮᱧ ᱥᱮᱴᱮᱨ ᱫᱟᱲᱮᱭᱟᱜ ᱢᱟ ᱤᱧ ᱫᱚ ᱵᱷᱤᱲᱤᱝᱜᱤ ᱢᱳᱲ ᱤᱧ ᱪᱟᱞᱟᱜᱼᱟ